ᱤᱧ ᱢᱤᱫ ᱫᱤᱱ ᱨᱮ ᱯᱚᱲᱤᱦᱟᱹᱴᱤᱧ ᱪᱟᱞᱟᱣ ᱞᱮᱱᱟ ᱚᱲᱟᱜ ᱠᱷᱚᱱᱤᱧ ᱪᱟᱞᱟᱣ ᱞᱮᱱᱟ ᱚᱲᱟᱜ ᱠᱷᱚᱱ ᱥᱮᱛᱟᱜ ᱧᱚᱜ ᱨᱮᱜᱮᱧ ᱩᱰᱩᱠ ᱞᱮᱱᱟ ᱥᱮᱱ ᱱᱟᱹᱧ ᱱᱚᱰᱮ ᱠᱷᱚᱱ ᱥᱤᱞᱫᱟᱹ ᱥᱤᱞᱫᱟᱹ ᱠᱷᱚᱱ ᱦᱟᱱᱛᱮ ᱟᱨᱚᱧ ᱪᱟᱞᱟᱣᱱᱟ ᱮᱲᱜᱚᱫᱟ ᱢᱳᱲ ᱮᱲᱜᱚᱫᱟ ᱠᱷᱚᱱ ᱯᱚᱲᱤᱦᱟᱹᱴᱤ ᱯᱚᱲᱤᱦᱟᱹᱴᱤ ᱠᱷᱚᱱ ᱦᱟᱱᱛᱮ ᱟᱨ ᱠᱟᱹᱴᱤᱡ ᱤᱱᱠᱟᱹ ᱢᱚᱴᱟᱢᱩᱴᱤ ᱛᱤᱱ ᱪᱟᱨ ᱯᱟᱸᱪ ᱠᱤᱞᱳᱢᱤᱴᱟᱨ ᱜᱟᱱ ᱦᱩᱭᱩᱜᱼᱟ ᱛᱚ ᱥᱮᱱᱚᱜ ᱚᱠᱛᱚ ᱦᱚᱨ ᱨᱮ ᱦᱟᱞᱠᱟ ᱧᱚᱜ ᱤᱧ ᱱᱟᱥᱛᱟ ᱧᱚᱜ ᱮᱱᱟ ᱱᱟᱥᱛᱟᱭ ᱱᱟᱹᱧ ᱯᱚᱲᱤᱦᱟ ᱴᱤ ᱨᱮ ᱤᱱᱟᱹᱯᱚᱨ ᱤᱭᱟᱹᱧ ᱪᱟᱞᱟᱣᱱᱟ ᱱᱟᱜᱽᱰᱤᱧ ᱪᱟᱞᱟᱣᱱᱟ ᱚᱸᱰᱮ ᱥᱚᱢᱚᱭ ᱢᱚᱴᱟᱢᱩᱴᱤ ᱵᱟᱵᱟ ᱴᱷᱮᱱ ᱥᱚᱢᱚᱭ ᱠᱟᱴᱟᱣᱮᱱ ᱛᱤᱧᱟᱹ ᱵᱮᱥ ᱵᱷᱟᱜᱮ ᱜᱮ ᱠᱤᱪᱷᱩ ᱠᱷᱚᱱᱤᱧ ᱛᱟᱦᱮᱸ ᱧᱚᱜ ᱮᱱᱟ ᱤᱱᱟᱹ ᱠᱷᱚᱱ ᱨᱩᱣᱟᱹᱲ ᱚᱠᱛᱚ ᱯᱮᱲᱟᱭᱮᱱ ᱜᱤᱭᱟᱹᱧ ᱢᱚᱴᱟᱢᱩᱴᱤ ᱤᱱᱠᱟᱹ ᱚᱸᱰᱮ ᱠᱷᱚᱱ ᱩᱰᱩᱠ ᱛᱮᱜᱮ ᱤᱢᱠᱟᱹ ᱥᱟᱲᱮ ᱱᱚᱴᱟ ᱫᱚᱥᱴᱟ ᱜᱟᱱ ᱯᱨᱟᱭ ᱵᱟᱡᱟᱣᱟᱫᱤᱧᱟ ᱚᱸᱰᱮ ᱠᱷᱚᱱᱤᱧ ᱦᱮᱡᱱᱟ ᱟᱨᱚ ᱯᱚᱲᱤ ᱦᱟ ᱴᱤᱧ ᱦᱮᱡ ᱮᱱᱟ ᱚᱸᱰᱮ ᱠᱷᱚᱱ ᱮᱲᱜᱚᱫᱟ ᱥᱮ ᱥᱤᱞᱫᱟᱹ ᱦᱮᱡ ᱥᱮᱴᱮᱨ ᱥᱟᱭᱠᱮᱞᱛᱮ ᱦᱮᱡ ᱥᱮᱱᱚᱜ ᱠᱟᱹᱴᱤᱡ ᱟᱹᱰᱤ ᱜᱮ ᱟᱱᱟᱴᱟ ᱟᱨᱠᱤ ᱟᱹᱰᱤᱜᱮ ᱠᱚᱥᱴᱚᱣᱟ ᱤᱱᱟᱹᱠᱷᱚᱱ ᱵᱟᱭᱤᱠ ᱛᱟᱱᱟᱜ ᱛᱮᱠᱷᱟᱱ ᱤᱭᱟᱹ ᱠᱟᱛᱷᱟᱡ ᱦᱮ ᱥᱮᱱ ᱠᱟᱹᱴᱤᱡ ᱥᱩᱵᱤᱫᱷᱟ ᱠᱚᱜᱼᱟ ᱠᱚᱥᱴᱚ ᱠᱚᱢ ᱦᱩᱭ ᱠᱚᱜᱼᱟ ᱥᱟᱭᱠᱮᱞᱛᱮ ᱥᱟᱱ ᱦᱮᱡ ᱛᱚ ᱚᱱᱟᱛᱮ ᱟᱹᱰᱤ ᱜᱟᱱᱜᱮ ᱡᱟᱹᱥᱛᱤ ᱥᱚᱢᱚᱭ ᱞᱟᱜᱟᱣᱮᱱ ᱛᱤᱧᱟᱹ ᱥᱮ ᱠᱚᱥᱴᱚ ᱦᱚᱸ ᱟᱹᱰᱤ ᱥᱤᱠᱟᱹᱨ ᱦᱩᱭᱮᱱ ᱛᱤᱧᱟᱹ